ᱦᱮᱞᱳ ᱤᱧ ᱟᱫᱽᱨᱟ ᱠᱷᱚᱱᱟᱜ ᱤᱧ ᱞᱟᱹᱭᱮᱜᱼᱟ ᱢᱟᱱᱮ ᱢᱤᱫᱴᱟᱝ ᱱᱚᱝᱠᱟᱱ ᱜᱟᱹᱰᱤ ᱠᱤ ᱧᱟᱱᱚᱜᱼᱟ ᱫᱟᱬᱟᱱ ᱪᱟᱞᱟᱜ ᱞᱮᱠᱟ ᱢᱟᱱᱮ ᱫᱟᱬᱟᱱ ᱞᱮ ᱪᱟᱞᱟᱜᱼᱟ ᱟᱭᱢᱟ ᱜᱟᱱ ᱜᱟᱛᱮ ᱠᱚᱜᱮ ᱢᱮᱱᱟᱜ ᱞᱮᱭᱟ ᱡᱮ ᱫᱟᱬᱟᱱ ᱞᱮ ᱥᱮᱱᱚᱜ ᱞᱟᱹᱜᱤᱫ ᱟᱪᱪᱷᱟ ᱛᱟᱦᱚᱞᱮ ᱵᱷᱟᱲᱟ ᱠᱚᱫᱚ ᱪᱫᱞᱮᱠᱟ ᱟᱨ ᱵᱷᱟᱲᱟ ᱠᱚᱢᱟ ᱟᱭᱢᱟᱜᱮᱢ ᱞᱟᱹᱭᱮᱜᱼᱟ ᱛᱷᱚᱲᱟ ᱠᱚᱢ ᱵᱟᱝ ᱜᱟᱱᱚᱜᱼᱟ ᱟᱨ ᱥᱤᱴ ᱠᱮᱯᱟᱥᱤᱴᱤ ᱫᱚ ᱪᱮᱫᱞᱮᱠᱟ ᱟᱪᱪᱷᱟ ᱟᱨ ᱜᱟᱛᱮ ᱠᱚᱦᱚᱸ ᱢᱤᱫ ᱴᱮᱱ ᱫᱚ ᱵᱟᱹᱱᱩᱜ ᱞᱮᱭᱟ ᱟᱫᱽᱨᱟ ᱨᱮᱱ ᱢᱮᱱᱟᱜ ᱞᱮᱭᱟ ᱠᱟᱥᱤᱯᱩᱨ ᱨᱮᱱ ᱨᱚᱜᱷᱩᱱᱟᱛᱷᱯᱩᱨ ᱨᱮᱱ ᱢᱮᱱᱟᱜ ᱞᱮᱭᱟ ᱟᱫᱨᱟ ᱟᱫᱨᱟ ᱠᱷᱚᱱ ᱨᱤᱥᱤᱵ ᱠᱟᱛᱮ ᱨᱟᱹᱜᱷᱩᱱᱟᱛᱷᱯᱩᱨ ᱥᱮᱱ ᱠᱟᱛᱮ ᱚᱸᱰᱮ ᱨᱤᱥᱤᱵ ᱠᱟᱛᱮ ᱠᱟᱥᱤᱯᱩᱨ ᱥᱮᱱ ᱦᱩᱭᱩᱜᱼᱟ ᱟᱪᱪᱷᱟ ᱦᱳᱭ ᱟᱨ ᱚᱸᱰᱮ ᱠᱷᱚᱱ ᱦᱮᱡ ᱢᱟᱱᱮ ᱜᱟᱹᱰᱤ ᱫᱚ ᱛᱟᱦᱚᱞᱮ ᱫᱚ ᱜᱟᱹᱰᱤ ᱫᱚ ᱛᱟᱦᱚᱞᱮ ᱫᱚ ᱟᱹᱜᱩᱭ ᱢᱮ ᱟᱞᱮ ᱟᱛᱳ ᱛᱮ ᱟᱨ ᱚᱸᱰᱮ ᱠᱷᱚᱱ ᱚᱸᱰᱮ ᱠᱷᱚᱱ ᱥᱮᱱ ᱠᱟᱛᱮ ᱵᱚᱱ ᱚᱸᱰᱮ ᱠᱷᱚᱱ ᱜᱟᱹᱰᱤ ᱫᱚᱵᱚᱱ ᱞᱟᱲᱟᱣᱟ ᱟᱨ ᱵᱷᱟᱲᱟ ᱠᱚᱫᱚ ᱵᱷᱟᱲᱟ ᱠᱚᱫᱚ ᱢᱟᱱᱮ ᱨᱩᱣᱟᱹᱲ ᱦᱮᱡ ᱠᱟᱛᱮ ᱵᱷᱟᱲᱟ ᱠᱚᱫᱚᱞᱮ ᱡᱚᱛᱚ ᱵᱷᱟᱲᱟ ᱠᱚᱫᱚᱞᱮ ᱮᱢᱟᱢᱟ ᱡᱚᱛᱚ ᱵᱷᱟᱲᱟ ᱫᱚ ᱚᱸᱰᱮ ᱨᱩᱣᱟᱹᱲ ᱦᱮᱡ ᱠᱟᱛᱮ ᱞᱮ ᱮᱢᱟᱢᱟ ᱡᱚᱛᱚᱞᱮ ᱠᱚᱢᱯᱞᱤᱴ ᱠᱟᱛᱟᱢᱟ ᱟᱪᱪᱷᱟ